ᱦᱮᱸ ᱚᱠᱚᱭ ᱦᱮᱸ ᱤᱧ ᱜᱮ ᱠᱟᱱᱟᱹᱧ ᱯᱚᱞᱴᱨᱤ ᱧᱟᱢᱚᱜᱼᱟ ᱠᱷᱟᱹᱥᱤ ᱧᱟᱢᱚᱜᱼᱟ ᱫᱮᱥᱤ ᱥᱤᱢ ᱧᱟᱢᱚᱜᱼᱟ ᱠᱷᱟᱹᱥᱤ ᱫᱚ ᱢᱮᱱᱟᱜᱼᱟ ᱥᱟᱛ ᱥᱚ ᱜᱚᱴᱟ ᱠᱷᱟᱱ ᱫᱚ ᱯᱟᱸᱪᱥᱚ ᱯᱚᱞᱴᱨᱤ ᱢᱮᱱᱟᱜᱼᱟ ᱛᱮᱠᱷᱟᱱ ᱫᱚ ᱞᱟᱜᱟᱜᱼᱟ ᱰᱮᱲᱥᱚ ᱴᱟᱠᱟ ᱟᱨ ᱠᱟᱴᱟ ᱠᱷᱟᱱ ᱫᱚ ᱫᱩᱥᱚ ᱴᱟᱠᱟ ᱦᱮᱸ ᱫᱤᱥᱤ ᱥᱤᱢ ᱫᱚ ᱢᱮᱱᱟᱜ ᱠᱚᱣᱟ ᱛᱤᱱ ᱥᱚ ᱴᱟᱠᱟ ᱜᱮᱫ ᱠᱚ ᱟᱨ ᱵᱟᱝ ᱠᱷᱟᱱ ᱫᱚ ᱟᱲᱟᱭᱥᱚ ᱴᱟᱠᱟ ᱟᱨ ᱟᱪᱪᱷᱟ ᱚᱱᱮ ᱤᱱᱠᱟᱹ ᱤᱱᱠᱟᱹ ᱠᱟᱛᱮᱫ ᱫᱟᱢ ᱫᱚᱧ ᱞᱟᱹᱭᱟᱫ ᱢᱮᱭᱟ ᱛᱟᱨ ᱢᱚᱫᱽᱫᱷᱮ ᱟᱢᱟᱜ ᱛᱤᱱᱟᱹᱜ ᱫᱚᱨᱠᱟᱨ ᱦᱮᱸ ᱡᱩᱫᱤ ᱦᱮᱸ ᱤᱫᱤ ᱦᱚᱴᱚ ᱠᱟᱜ ᱟᱹᱧ ᱡᱩᱫᱤᱢ ᱢᱮᱱᱟ ᱜᱮᱫ ᱦᱚᱴᱚ ᱟᱢᱟ ᱛᱟᱦᱚᱞᱮ ᱜᱮᱫ ᱦᱚᱸ ᱦᱩᱭᱩᱜᱼᱟ ᱛᱟᱦᱚᱞᱮ ᱚᱱᱠᱟ ᱠᱟᱹᱣᱰᱤ ᱠᱟᱹᱡ ᱵᱟᱹᱲᱛᱤ ᱞᱟᱜᱟᱜᱼᱟ ᱜᱮᱫ ᱠᱷᱟᱱᱤᱧ ᱦᱮᱸ ᱠᱤᱪᱷᱩ ᱪᱷᱟᱹᱲᱤᱧ ᱮᱢᱟᱢᱟ ᱦᱮᱸ ᱡᱩᱫᱤ ᱟᱢᱟᱜ ᱡᱩᱫᱤ ᱟᱢᱟᱜ ᱮᱠᱦᱟᱡᱟᱨ ᱴᱟᱠᱟ ᱵᱤᱞ ᱦᱩᱭᱩᱜᱼᱟ ᱛᱟᱦᱚᱞᱮ ᱠᱷᱟᱱ ᱚᱱᱟᱨᱮ ᱟᱢ ᱟᱴᱥᱚ ᱴᱟᱠᱟᱢ ᱧᱟᱢᱟ ᱟᱴᱥᱚ ᱴᱟᱠᱟ ᱛᱮᱧ ᱮᱢᱟᱣᱟᱢᱟ ᱦᱮᱸ ᱚᱱᱮ ᱯᱚᱞᱴᱨᱤ ᱢᱮᱱᱟᱜ ᱫᱤᱥᱤ ᱥᱤᱢ ᱢᱮᱱᱟᱜᱼᱟ ᱤᱱᱟᱹᱜᱮ ᱯᱮᱭᱟ ᱜᱮ ᱧᱟᱢᱚᱜ ᱠᱟᱱᱟ ᱥᱩᱠᱨᱤ ᱡᱤᱞ ᱫᱚ ᱱᱚᱰᱮ ᱫᱚ ᱵᱟᱝ ᱧᱟᱢᱚᱜᱼᱟ ᱟᱹᱛᱩ ᱨᱮ ᱠᱚᱱᱴᱟᱠ ᱦᱩᱭᱩᱜᱼᱟ ᱟᱹᱛᱩ ᱠᱚᱨᱮᱱ ᱡᱩᱫᱤ ᱚᱱᱠᱟ ᱡᱟᱦᱟᱸᱭ ᱨᱮᱱ ᱢᱮᱱᱟᱜ ᱠᱚᱠᱷᱟᱱ ᱡᱩᱫᱤ ᱚᱱᱟ ᱡᱩᱫᱤᱢ ᱫᱚᱨᱠᱟᱨᱟ ᱥᱩᱠᱨᱤ ᱡᱤᱞ ᱜᱮ ᱛᱚᱵᱮᱠᱷᱟᱱ ᱫᱚ ᱤᱧ ᱜᱮᱧ ᱵᱚᱨᱟᱛᱟᱧ ᱛᱚᱵᱮ ᱟᱨᱤᱧ ᱞᱟᱹᱭᱟᱢᱟ ᱴᱷᱤᱠ ᱟᱪᱷᱮ ᱴᱷᱤᱠ ᱟᱪᱷᱮ ᱛᱟᱣ ᱦᱚᱸ ᱯᱚᱸᱧᱪᱟᱥ ᱠᱤᱡᱤ ᱜᱟᱱ ᱦᱮᱸ ᱫᱚᱠᱟᱱ ᱨᱮᱜᱮ ᱢᱤᱱᱟᱹᱧᱟ ᱠᱟᱥᱴᱚᱢᱟᱨ ᱫᱚ ᱱᱤᱛ ᱫᱚ ᱱᱟᱯᱟᱭ ᱜᱮᱭᱟ ᱠᱚ ᱥᱮᱭ ᱵᱟᱯᱞᱟ ᱥᱤᱡᱮᱱ ᱠᱟᱱᱟᱛᱚ ᱚᱱᱟ ᱦᱮᱱᱟᱜ ᱜᱮᱭᱟ ᱠᱚᱢ ᱞᱮᱱᱟ ᱠᱤᱱᱛᱩ ᱵᱟᱯᱞᱟ ᱥᱤᱡᱮᱱ ᱡᱟᱞᱟ ᱮᱠᱫᱚᱢ ᱫᱚᱢᱮ ᱠᱷᱩᱫᱟᱹᱨ ᱵᱤᱥᱤᱜ ᱟᱛᱚ ᱚᱱᱟ ᱡᱟᱞᱟᱛᱮ ᱫᱟᱢ ᱦᱚᱸ ᱠᱤᱪᱷᱩ ᱵᱟᱹᱲᱛᱤ ᱦᱮᱸ ᱚᱱᱟ ᱠᱷᱚᱱ ᱫᱚ ᱱᱤᱛᱚᱜ ᱫᱚ ᱵᱟᱹᱲᱛᱤᱭ ᱠᱟᱱᱟ

ᱴᱷᱤᱠ ᱟᱪᱷᱮ ᱴᱷᱤᱠ ᱟᱪᱷᱮ ᱟᱪᱪᱷᱟ ᱴᱷᱤᱠ ᱟᱪᱷᱮ ᱟᱢᱟᱜ ᱴᱳᱴᱟᱞ ᱥᱳᱛᱛᱚᱨ ᱠᱤᱜᱤ ᱛᱟᱦᱚᱞᱮ

ᱴᱷᱤᱠ ᱴᱷᱤᱠ ᱴᱷᱤᱠ ᱟᱪᱷᱮ ᱴᱷᱤᱠ ᱟᱪᱪᱷᱟ ᱴᱷᱤᱠ ᱟᱪᱷᱮ ᱤᱧ ᱚᱸᱰᱮᱧ ᱤᱫᱤ ᱟᱯᱮᱭᱟ ᱩᱱᱨᱮᱜᱮ ᱡᱚᱛᱚ ᱯᱷᱩᱞ ᱯᱮᱰ ᱯᱮ ᱮᱢᱟᱹᱧᱟ ᱯᱚᱭᱥᱟ

ᱴᱷᱤᱠ ᱜᱮᱭᱟ ᱴᱷᱤᱠ